ᱟᱞᱮ ᱚᱲᱟᱜ ᱥᱩᱨ ᱨᱮ ᱢᱤᱫᱴᱮᱱ ᱨᱮᱥᱴᱩᱨᱮᱱᱴ ᱨᱮᱧ ᱪᱟᱞᱟᱣ ᱞᱮᱱᱟ ᱨᱮᱥᱴᱩᱨᱮᱱᱴ ᱨᱮ ᱪᱟᱞᱟᱣ ᱠᱟᱛᱮᱫ ᱟᱭᱢᱟ ᱡᱚᱢᱟᱜ ᱤᱧ ᱧᱮᱞ ᱠᱮᱫᱟ ᱚᱱᱟ ᱢᱚᱫᱽᱫᱷᱮ ᱨᱮ ᱤᱧ ᱫᱚ ᱯᱤᱛᱡᱟᱧ ᱚᱰᱟᱨ ᱠᱮᱫᱟ ᱯᱤᱛᱡᱟ ᱧᱮᱞ ᱛᱮ ᱛᱤᱱᱟᱹᱜ ᱢᱚᱸᱡᱽ ᱧᱮᱞᱚᱜ ᱠᱟᱱᱟ ᱥᱮ ᱩᱱᱟᱹᱜ ᱢᱚᱸᱡᱽᱜᱮ ᱥᱤᱵᱤᱞ ᱠᱟᱱᱟ ᱚᱱᱟ ᱡᱚᱢ ᱠᱟᱛᱮᱫ ᱦᱚᱸ ᱢᱚᱱ ᱛᱷᱚᱲᱟ ᱦᱚᱸ ᱵᱟᱝ ᱯᱩᱨᱩᱱ ᱞᱮᱱᱟ ᱚᱱᱟ ᱛᱮ ᱟᱨ ᱢᱤᱫ ᱯᱞᱮᱴ ᱥᱮ ᱪᱟᱣᱢᱤᱱᱤᱧ ᱚᱰᱟᱨ ᱠᱮᱫᱟ ᱚᱰᱟᱨ ᱠᱟᱛᱮ ᱚᱱᱟ ᱪᱟᱣᱢᱤᱱ ᱡᱚᱢ ᱠᱟᱛᱮ ᱛᱷᱚᱲᱟ ᱦᱚᱸ ᱢᱚᱸᱡᱽ ᱵᱟᱝ ᱥᱤᱵᱤᱞ ᱠᱟᱱᱟ ᱥᱮ ᱵᱩᱞᱩᱝ ᱦᱚᱸ ᱛᱷᱚᱲᱟ ᱰᱷᱮᱨ ᱜᱮᱭᱟ ᱟᱨ ᱵᱟᱥᱠᱮ ᱜᱮ ᱵᱩᱡᱷᱟᱹᱜ ᱠᱟᱱᱟ ᱚᱱᱟᱛᱮ ᱤᱧᱟᱹᱜ ᱡᱚᱢ ᱨᱮᱱᱟᱜ ᱥᱟᱱᱟᱢ ᱨᱩᱪᱤ ᱜᱮ ᱪᱟᱵᱟᱭᱮᱱᱟ